ᱥᱟᱬᱮᱥ ᱫᱚ ᱟᱹᱰᱤ ᱞᱟᱦᱟ ᱥᱮᱫ ᱤᱫᱤ ᱟᱠᱟᱫ ᱵᱚᱱᱟᱭ ᱪᱮᱫᱟᱜ ᱥᱮ ᱞᱟᱦᱟ ᱛᱮᱫᱚ ᱯᱷᱳᱱ ᱵᱟᱝ ᱛᱟᱦᱮᱸ ᱠᱟᱱᱛᱮ ᱪᱤᱴᱷᱤ ᱛᱮᱵᱚᱱ ᱮᱯᱮᱢ ᱪᱟᱯᱟᱞ ᱠᱟᱱ ᱛᱟᱦᱮᱸᱫ ᱱᱮᱛᱟᱨ ᱫᱚ ᱥᱟᱬᱮᱥ ᱯᱷᱳᱱᱮ ᱛᱮᱭᱟᱨ ᱟᱠᱟᱫᱟ ᱚᱱᱟᱛᱮ ᱱᱚᱰᱮ ᱠᱷᱚᱱ ᱜᱮᱵᱚᱱ ᱨᱚᱯᱚᱲ ᱫᱟᱲᱮᱭᱟᱜ ᱠᱟᱱᱟ ᱡᱟᱦᱟᱸᱭ ᱥᱟᱶᱛᱮ ᱜᱮ ᱟᱨ ᱱᱮᱛᱟᱨ ᱫᱚ ᱚᱲᱟᱜ ᱠᱷᱚᱱ ᱜᱮᱵᱚᱱ ᱡᱟᱦᱟᱱᱟᱜ ᱠᱚᱵᱚᱱ ᱠᱤᱨᱤᱧ ᱫᱟᱲᱮᱭᱟᱜ ᱠᱟᱱᱟ ᱢᱮᱥᱮ ᱮᱯ ᱯᱷᱤᱞᱤᱯ ᱠᱟᱨᱴ ᱮᱯᱥ ᱛᱳᱫ ᱟᱠᱟᱱᱟ ᱚᱱᱟᱛᱮ ᱚᱲᱟᱜ ᱠᱷᱚᱱ ᱜᱮᱵᱚᱱ ᱥᱚᱯᱤᱝ ᱮᱫᱟ ᱚᱲᱟᱜ ᱛᱮᱠᱚ ᱟᱹᱜᱩ ᱦᱚᱴᱚ ᱟᱵᱚᱱ ᱠᱟᱱᱟ ᱟᱨ ᱪᱮᱫᱟᱜ ᱥᱮ ᱱᱮᱛᱟᱨ ᱫᱚ ᱵᱤᱜᱽᱜᱟᱱᱤ ᱟᱹᱰᱤ ᱢᱟᱲᱟᱝ ᱥᱮᱫ ᱤᱫᱤ ᱟᱠᱟᱫ ᱵᱚᱱᱛᱮ ᱞᱟᱦᱟ ᱛᱮᱫᱚ ᱡᱟᱦᱟᱸᱨᱮ ᱯᱚᱭᱥᱟ ᱛᱩᱞᱟᱹᱣ ᱞᱟᱹᱜᱤᱫ ᱵᱮᱝᱠ ᱵᱚᱱ ᱪᱟᱞᱟᱜᱼᱟ ᱱᱮᱛᱟᱨ ᱫᱚ ᱟᱹᱛᱩ ᱨᱮᱜᱮ ᱵᱚᱱ ᱛᱩᱞᱟᱹᱣ ᱫᱟᱲᱮᱜ ᱠᱟᱱᱟ ᱴᱟᱠᱟ ᱠᱚ ᱟᱨ ᱠᱟᱨᱤᱜᱚᱨ ᱫᱚ ᱟᱵᱚ ᱟᱵᱚ ᱡᱤᱭᱚᱱ ᱨᱮ ᱡᱤᱭᱚᱱ ᱨᱮ ᱠᱟᱹᱣᱰᱤ ᱠᱚ ᱡᱳᱜᱟᱲ ᱞᱟᱹᱜᱤᱫ ᱟᱹᱰᱤ ᱢᱟᱨᱟᱝ ᱟᱹᱭᱫᱟᱹᱨ ᱮ ᱤᱫᱤ ᱟᱠᱟᱫ ᱵᱚᱱᱟᱭ ᱪᱮᱫᱟᱜ ᱥᱮ ᱚᱱᱟ ᱠᱚ ᱠᱟᱨᱤᱜᱚᱨ ᱠᱚ ᱵᱟᱝ ᱛᱟᱦᱮᱸ ᱞᱮᱱᱠᱷᱟᱱ ᱟᱵᱚ ᱠᱟᱹᱣᱰᱤ ᱠᱚ ᱵᱟᱵᱚᱱ ᱡᱳᱜᱟᱣ ᱫᱟᱲᱮᱭᱟᱜ ᱠᱮᱭᱟ ᱟᱨ ᱠᱚᱭᱮᱱ ᱮᱯ ᱫᱚ ᱟᱹᱰᱤ ᱱᱟᱯᱟᱭ ᱮᱯ ᱠᱟᱱᱟ ᱪᱮᱫᱟᱜ ᱥᱮ ᱚᱱᱟ ᱮᱯ ᱢᱮᱱᱟᱜ ᱛᱮ ᱥᱟᱹᱜᱤᱧ ᱥᱟᱹᱜᱤᱧ ᱥᱮᱱᱟᱜ ᱠᱷᱚᱵᱚᱨ ᱠᱚ ᱵᱚᱱ ᱟᱡᱚᱢᱮᱫᱟ ᱥᱮ ᱡᱟᱦᱟᱸ ᱨᱮ ᱡᱟᱦᱟᱱᱟᱜ ᱪᱤᱠᱟᱹᱜ ᱠᱟᱱᱟ ᱚᱱᱟ ᱠᱚᱦᱚᱸ ᱵᱚᱱ ᱧᱮᱧᱟᱢ ᱮᱫᱟ ᱥᱮᱵᱚᱱ ᱟᱡᱚᱢ ᱮᱫᱟ